ᱦᱮᱞᱳ ᱦᱮᱞᱳ ᱟᱵᱚ ᱥᱟᱱᱛᱟᱲ ᱠᱚᱢᱟ ᱠᱟᱱᱟ ᱢᱟᱹᱡᱷᱤ ᱛᱷᱟᱱ ᱡᱟᱦᱮᱨ ᱛᱷᱟᱱ ᱚᱲᱟᱜ ᱠᱚᱨᱮ ᱵᱚᱱ ᱵᱚᱸᱜᱟ ᱵᱳᱨᱳᱭᱟ ᱟᱪᱪᱷᱟ ᱦᱳᱭ ᱟᱵᱚ ᱢᱟᱹᱡᱷᱤ ᱛᱷᱟᱱ ᱨᱮᱫᱚ ᱢᱟᱹᱡᱷᱤ ᱦᱟᱲᱟᱢ ᱵᱚᱱ ᱵᱚᱸᱜᱟ ᱦᱟᱭᱟ ᱟᱨᱚ ᱚᱱᱟ ᱥᱟᱶᱛᱮ ᱢᱚᱬᱮ ᱠᱚ ᱛᱩᱨᱩᱭ ᱠᱚ ᱡᱟᱦᱟᱸ ᱡᱟᱦᱮᱨ ᱡᱟᱦᱮᱨ ᱨᱮᱵᱚᱱ ᱵᱚᱸᱜᱟᱭᱟ ᱥᱮ ᱦᱳᱭ ᱡᱟᱦᱮᱨ ᱨᱮᱫᱚ ᱡᱟᱦᱮᱨ ᱟᱭᱳ ᱵᱚᱱ ᱵᱚᱸᱜᱟ ᱦᱟᱭᱟ ᱚᱸᱰᱮ ᱫᱚ ᱡᱟᱦᱮᱨ ᱟᱭᱳ ᱞᱤᱴᱟᱹ ᱜᱚᱸᱥᱟᱭ ᱟᱨᱚ ᱢᱚᱬᱮ ᱠᱚ ᱛᱩᱨᱩᱭ ᱠᱚ ᱚᱸᱰᱮ ᱦᱚᱸᱵᱚ ᱵᱚᱸᱜᱟ ᱦᱟᱠᱚᱣᱟ ᱟᱨ ᱚᱲᱟᱜ ᱨᱮᱫᱚ ᱪᱮᱫ ᱮᱢ ᱞᱟᱹᱭᱮᱜᱼᱟ ᱟᱵᱚ ᱨᱮᱱ ᱢᱟᱲᱟᱝ ᱛᱮ ᱡᱟᱦᱟᱸᱭ ᱠᱚᱠᱚ ᱵᱚᱸᱜᱟ ᱦᱚᱲᱟᱠᱟᱱ ᱛᱟᱵᱚᱱᱟ ᱩᱱᱠᱩ ᱠᱚ ᱩᱱᱠᱩ ᱠᱚ ᱚᱲᱟᱜ ᱠᱚᱨᱮ ᱫᱚ ᱤᱭᱟᱹ ᱠᱚ ᱢᱟᱱᱮ ᱜᱮᱡᱽ ᱜᱩᱨᱤᱡᱽ ᱵᱟᱲᱟ ᱠᱟᱛᱮ ᱩᱱᱠᱩ ᱫᱚ ᱚᱸᱰᱮ ᱜᱮᱵᱚ ᱵᱚᱸᱜᱟ ᱦᱟᱠᱚᱣᱟ ᱚᱸᱰᱮ ᱜᱮ ᱱᱚᱣᱟ ᱠᱚᱨᱮ ᱫᱚ ᱟᱵᱚ ᱫᱚ ᱥᱟᱱᱛᱟᱲ ᱥᱚᱢᱟᱡᱽ ᱨᱮᱫᱚ ᱱᱤᱭᱟᱹ ᱠᱚᱨᱮ ᱜᱮ ᱵᱩᱱ ᱵᱚᱸᱜᱟᱭᱟ